ᱟᱹᱞᱤᱧ ᱞᱤᱧ ᱢᱮᱱᱮᱫ ᱛᱟᱦᱮᱱ ᱨᱟᱭᱟ ᱦᱮᱢᱵᱨᱚᱢ ᱛᱟᱹᱠᱤᱱ ᱪᱤᱠᱟᱹᱛᱮ ᱟᱹᱞᱤᱧᱢᱟ ᱚᱱᱞᱟᱭᱤᱱᱛᱮ ᱯᱮᱱ ᱠᱟᱨᱰ ᱞᱤᱧ ᱮᱞᱯᱟᱭ ᱟᱠᱟᱫᱼᱟ ᱢᱮᱱᱠᱷᱟᱱ ᱱᱤᱛ ᱫᱷᱟᱹᱨᱤᱡᱛᱮ ᱚᱱᱟ ᱨᱮᱱᱟ ᱪᱮᱫ ᱢᱮᱥᱮᱡᱽ ᱦᱚᱸ ᱵᱟᱹᱞᱤᱧ ᱧᱟᱢ ᱟᱠᱟᱫᱼᱟ ᱢᱮᱱᱠᱷᱟᱱ ᱚᱠᱟ ᱞᱮᱠᱟ ᱛᱮᱠᱷᱟᱱ ᱟᱹᱞᱤᱧ ᱚᱱᱟ ᱢᱮᱥᱮᱡᱽ ᱞᱤᱧ ᱧᱟᱢᱟ ᱟᱨ ᱯᱮᱱ ᱠᱟᱨᱰ ᱞᱤᱧ ᱧᱟᱢᱟ ᱚᱱᱟ ᱚᱯᱷᱤᱥ ᱦᱚᱸ ᱞᱤᱧ ᱠᱚᱞ ᱞᱮᱫ ᱜᱮᱭᱟ ᱢᱮᱱᱠᱷᱟᱱ ᱚᱱᱟᱢᱟ ᱮᱱᱥᱟᱨ ᱵᱟᱝ ᱦᱮᱡ ᱠᱟᱱᱟ ᱟᱫᱚ ᱞᱤᱧ ᱠᱷᱳᱡᱚᱜ ᱠᱟᱱᱟ ᱟᱹᱵᱤᱱ ᱪᱮᱫ ᱞᱮᱠᱟᱨᱮ ᱚᱱᱟ ᱵᱤᱱ ᱵᱟᱲᱟᱭ ᱦᱚᱪᱚᱞᱤᱧᱟ ᱟᱹᱞᱤᱧᱟᱜ ᱱᱚᱢᱚᱵᱚᱨ ᱨᱮᱵᱤᱱ ᱯᱷᱳᱱ ᱠᱟᱛᱮᱫ ᱵᱤᱱ ᱵᱟᱲᱟᱭ ᱦᱚᱪᱚᱞᱤᱧᱟ ᱛᱤᱥ ᱠᱚᱛᱮ ᱚᱱᱟ ᱚᱱᱟ ᱛᱟᱹᱞᱤᱧ ᱢᱮᱥᱮᱡᱽ ᱞᱤᱧ ᱧᱟᱢᱟ ᱛᱤᱥ ᱠᱚᱛᱮ ᱦᱤᱡᱩᱜᱼᱟ ᱟᱹᱞᱤᱧ ᱤᱱᱟᱹ ᱠᱷᱟᱱ ᱫᱚ ᱚᱯᱷᱤᱥ ᱥᱟᱞᱟᱜ ᱞᱤᱧ ᱡᱳᱜᱟᱡᱳᱜᱽᱼᱟ ᱦᱳᱭ ᱤᱱᱟᱹᱜᱮ ᱟᱹᱵᱤᱱ ᱴᱷᱮᱱ ᱞᱤᱧ ᱜᱚᱯᱚᱲᱚᱞᱤᱧ ᱠᱷᱳᱡᱚᱜ ᱠᱟᱱᱟ ᱛᱤᱱᱟᱹᱜ ᱞᱚᱜᱚᱱ ᱱᱚᱣᱟ ᱨᱮᱱᱟᱜ ᱛᱮᱞᱟ ᱫᱚᱵᱤᱱ ᱮᱢᱟ ᱞᱤᱧᱟᱹ ᱚᱱᱟᱜᱮ ᱟᱹᱵᱤᱱ ᱴᱷᱮᱱ ᱟᱹᱰᱤ ᱟᱹᱰᱤ ᱥᱟᱨᱦᱟᱣ ᱪᱤᱠᱟᱹᱛᱮ ᱚᱱᱟ ᱯᱮᱱ ᱠᱟᱨᱰ ᱵᱟᱝᱠᱷᱟᱱ ᱟᱹᱞᱤᱧ ᱟᱹᱰᱤ ᱜᱟᱱ ᱠᱟᱹᱢᱤ ᱦᱚᱨᱟ ᱨᱮ ᱱᱤᱛᱚᱜ ᱡᱚᱛᱚᱣᱟᱜ ᱠᱷᱛᱨᱚ ᱨᱮᱜᱮ ᱯᱮᱱ ᱠᱟᱨᱰ ᱫᱚᱨᱠᱟᱨᱚᱜ ᱠᱟᱱᱟ ᱥᱮ ᱛᱚ ᱚᱱᱟ ᱡᱩᱫᱤ ᱵᱟᱝ ᱛᱟᱦᱮᱱ ᱠᱟᱱ ᱠᱷᱟᱱ ᱟᱹᱞᱤᱧ ᱟᱹᱰᱤ ᱜᱟᱱ ᱠᱚᱨᱟᱣ ᱤᱭᱟᱹᱛᱮ ᱠᱟᱹᱢᱤ ᱵᱤᱞᱚᱢᱚᱜ ᱠᱟᱱᱟ ᱦᱳᱭ ᱚᱱᱟᱜᱮ ᱱᱟᱦᱟᱸᱜ ᱟᱫᱚ ᱟᱹᱵᱤᱱ ᱡᱩᱫᱤ ᱱᱚᱣᱟ ᱵᱤᱱ ᱵᱮᱵᱚᱥᱛᱷᱟ ᱟᱞᱤᱧᱟ ᱟᱨ ᱵᱤᱱ ᱠᱚᱨᱟᱣ ᱟᱹᱞᱤᱧᱟ ᱟᱹᱰᱤ ᱱᱟᱯᱟᱭᱚᱜᱼᱟ

ᱟᱫᱚ ᱟᱹᱵᱤᱱ ᱟᱹᱰᱤ ᱫᱤᱱ ᱫᱚ ᱟᱞᱚ ᱵᱤᱱ ᱞᱟᱜᱟᱣᱟ ᱡᱮᱢᱚᱱ ᱛᱮᱢᱚᱱ ᱥᱩᱨ ᱫᱤᱱ ᱨᱮᱜᱮ ᱱᱚᱣᱟ ᱨᱮᱱᱟᱜ ᱢᱮᱥᱮᱡᱽ ᱛᱮ ᱵᱟᱲᱟᱭ ᱦᱚᱪᱚ ᱞᱤᱧ ᱵᱤᱱ ᱯᱮᱱ ᱠᱟᱨᱰ ᱧᱟᱢ ᱠᱟᱛᱮᱫ ᱡᱮᱢᱚᱱ ᱟᱹᱞᱤᱧᱟ ᱡᱟᱦᱟᱸ ᱠᱟᱹᱢᱤ ᱦᱩᱭᱩᱜ ᱨᱮᱱᱟᱜ ᱠᱟᱛᱷᱟ ᱚᱱᱟ ᱠᱚ ᱡᱮᱢᱚᱱ ᱟᱞᱚ ᱟᱴᱠᱟᱜᱢᱟ ᱚᱱᱟᱜᱮ ᱟᱹᱰᱤ ᱟᱹᱰᱤ ᱱᱮᱦᱚᱨ ᱛᱟᱹᱞᱤᱧ ᱛᱟᱦᱮᱱ ᱠᱟᱱᱟ ᱢᱟ ᱛᱚᱵᱮ ᱠᱷᱟᱱ ᱟᱞᱚᱵᱤᱱ ᱦᱤᱲᱤᱧᱟ ᱟᱹᱵᱤᱱ ᱞᱚᱜᱚᱱ ᱢᱮᱥᱮᱡᱽ ᱛᱮᱵᱤᱱ ᱵᱟᱲᱟᱭ ᱦᱚᱪᱚ ᱞᱤᱧᱟ